ᱟᱹᱛᱩ ᱴᱚᱞᱟ ᱥᱮ ᱥᱚᱦᱚᱨ ᱵᱟᱡᱟᱨ ᱨᱮᱭᱟᱝ ᱟᱡᱟᱨ ᱫᱚ ᱟᱞᱟᱠ ᱟᱞᱟᱠ ᱜᱮᱭᱟ ᱡᱮᱢᱚᱱ ᱠᱚᱵᱷᱤᱰ ᱱᱟᱭᱤᱱᱴᱤᱱ ᱟᱵᱚ ᱫᱤᱥᱚᱢ ᱨᱮ ᱡᱚᱠᱷᱚᱱ ᱵᱚᱞᱚ ᱞᱮᱱᱟ ᱱᱚᱶᱟ ᱫᱚ ᱥᱚᱦᱚᱨ ᱵᱟᱡᱟᱨ ᱨᱮᱜᱮ ᱰᱷᱮᱨ ᱯᱟᱥᱱᱟᱣ ᱟᱠᱟᱱᱟ ᱦᱚᱲ ᱦᱚᱲ ᱥᱚᱺᱜᱮᱡ ᱥᱟᱹᱜᱤᱧ ᱟᱨ ᱥᱟᱺᱜᱤᱧ ᱨᱮ ᱛᱟᱦᱮᱱ ᱦᱩᱭᱩᱜᱼᱟ ᱢᱟᱠᱥ ᱠᱚ ᱦᱚᱨᱚᱜ ᱦᱩᱭᱩᱜᱼᱟ ᱵᱷᱤᱲᱵᱷᱟᱴᱴᱟ ᱨᱮ ᱪᱟᱞᱟᱜ ᱢᱟᱱᱟᱜᱮᱭᱟ ᱱᱚᱶᱟ ᱠᱚ ᱵᱟᱢ ᱢᱟᱱᱟᱣ ᱵᱟᱛᱟᱣ ᱞᱮᱠᱷᱟᱱ ᱱᱚᱶᱟ ᱟᱡᱟᱨ ᱫᱚ ᱟᱢᱮ ᱥᱟᱵ ᱢᱮᱭᱟ ᱟᱨ ᱟᱹᱛᱩ ᱴᱚᱞᱟ ᱨᱮᱱᱟᱝ ᱟᱡᱟᱨ ᱫᱚ ᱡᱚᱢ ᱧᱩ ᱥᱮ ᱨᱮᱸᱜᱮᱡ ᱛᱮᱛᱟᱝ ᱠᱷᱟᱹᱛᱤᱨ ᱛᱮᱦᱚᱸ ᱟᱭᱢᱟᱞᱮᱠᱟᱱ ᱟᱡᱟᱨ ᱦᱮᱡ ᱫᱟᱲᱮᱭᱟᱜᱼᱟ ᱡᱮᱢᱚᱱ ᱴᱤᱵᱷᱤ ᱜᱮᱥᱴᱤᱠ ᱟᱞᱥᱟᱨ ᱱᱚᱶᱟ ᱠᱚᱫᱚ ᱟᱯᱱᱟᱨᱟᱜ ᱦᱚᱲᱢᱚ ᱴᱷᱤᱠ ᱴᱷᱟᱠ ᱵᱟᱢ ᱡᱚᱛᱚᱱ ᱞᱮᱠᱷᱟᱱ ᱵᱟᱢ ᱡᱚᱢ ᱧᱩ ᱞᱮᱠᱷᱟᱱ ᱥᱩᱢᱟᱹᱭ ᱥᱩᱢᱟᱹᱭ ᱨᱮ ᱚᱱᱠᱟᱱ ᱟᱡᱟᱨ ᱨᱮᱦᱚᱢ ᱯᱟᱲᱟᱣ ᱫᱟᱲᱮᱭᱟᱜ ᱟ